ᱦᱮᱞᱳ ᱰᱟᱭᱵᱟᱨ ᱵᱟᱹᱵᱩ ᱟᱫᱚ ᱛᱤᱨᱮᱢ ᱥᱮᱴᱮᱨᱱᱟ ᱚᱲᱟᱜ ᱢᱮᱱᱠᱷᱟᱱ ᱚᱱᱮ ᱫᱟᱨᱡᱤᱞᱤᱝ ᱠᱷᱚᱱᱮᱢ ᱟᱹᱜᱩ ᱠᱤᱫᱤᱧᱟ ᱪᱮᱫ ᱞᱮᱠᱟᱢ ᱥᱮᱴᱮᱨᱱᱟ ᱡᱟᱹᱱᱤᱡ ᱢᱚᱡᱽᱜᱮᱢ ᱥᱮᱴᱮᱨᱱᱟ ᱟᱫᱚ ᱤᱧ ᱚᱱᱟ ᱠᱚ ᱡᱟᱭᱜᱟ ᱧᱮᱞ ᱵᱟᱝ ᱛᱟᱦᱮᱸᱠᱟᱱ ᱛᱤᱧᱟᱹ ᱤᱫᱤ ᱠᱤᱫᱤᱧᱟᱢ ᱟᱹᱜᱩ ᱠᱤᱫᱤᱧᱟᱢ ᱧᱮᱞ ᱠᱤᱫᱟᱹᱧ ᱟᱹᱰᱤ ᱢᱚᱡᱽᱜᱮ ᱟᱹᱰᱤ ᱟᱭᱢᱟ ᱥᱟᱨᱦᱟᱣᱤᱧ ᱮᱢᱟᱫ ᱢᱮᱭᱟ ᱟᱫᱚ ᱱᱟᱯᱟᱭ ᱜᱮ ᱟᱢᱦᱚᱸ ᱥᱮᱴᱮᱨᱚᱜ ᱢᱮ ᱟᱨ ᱥᱚᱸᱜᱮ ᱢᱚᱡᱽᱜᱤ ᱢᱚᱡᱽᱛᱮ ᱛᱟᱦᱮᱱ ᱢᱮ ᱚ ᱟᱭᱢᱟ ᱟᱭᱢᱟ ᱥᱟᱨᱦᱟᱣ ᱡᱟᱦᱟᱸ ᱫᱚ ᱚᱠᱟ ᱡᱟᱭᱜᱟ ᱵᱟᱹᱧ ᱧᱮᱞ ᱟᱠᱟᱫ ᱛᱟᱦᱮᱱᱟ ᱚᱱᱟ ᱡᱟᱭᱜᱟᱧ ᱧᱮᱞᱠᱮᱫᱟ ᱵᱩᱨᱩ ᱫᱟᱨᱮᱼᱱᱟᱹᱲᱤ ᱟᱭᱢᱟ ᱜᱚᱴᱮᱱᱤᱧ ᱧᱮᱞ ᱟᱹᱜᱩ ᱠᱮᱫᱟ ᱟᱫᱚ ᱚᱱᱟ ᱤᱭᱟᱹᱛᱮ ᱟᱢ ᱥᱟᱭ ᱥᱟᱭ ᱥᱟᱨᱦᱟᱣᱤᱧ ᱮᱢᱟᱣᱟᱫ ᱢᱮᱭᱟ